ᱫᱟᱜ ᱨᱮ ᱯᱟᱭᱨᱟᱜ ᱚᱠᱛᱚ ᱱᱤᱨᱟᱹᱭ ᱛᱟᱦᱮᱱ ᱨᱮᱭᱟᱜ ᱠᱤᱪᱷᱩ ᱩᱯᱟᱹᱭ ᱫᱚ ᱱᱚᱝᱠᱟᱱᱟᱜ ᱠᱟᱱᱟ ᱡᱮᱭᱥᱮ ᱟᱢ ᱢᱤᱫᱴᱮᱱ ᱫᱚᱨᱭᱟ ᱨᱮᱢ ᱯᱷᱮᱰ ᱮᱱᱟ ᱢᱮᱱᱠᱷᱟᱱ ᱟᱢ ᱠᱟᱴᱟ ᱨᱮ ᱡᱟᱦᱟᱸᱢ ᱞᱮᱵᱮᱫᱟ ᱟᱢᱟᱜ ᱞᱟᱛᱟᱨ ᱠᱟᱴᱟ ᱠᱚᱢ ᱥᱮ ᱠᱚᱢ ᱚᱱᱩᱵᱷᱚᱵ ᱦᱩᱭᱩᱜ ᱛᱟᱢᱟ ᱢᱟᱱᱮ ᱜᱩᱱᱟᱹᱱᱚᱜ ᱦᱩᱭᱩᱜ ᱛᱟᱢᱟ ᱪᱮᱫ ᱪᱮᱛᱟᱢ ᱨᱮ ᱟᱢ ᱠᱟᱴᱟᱢ ᱫᱚᱦᱚᱣᱟᱠᱟᱫᱟ ᱟᱢ ᱪᱮᱫᱞᱮᱠᱟᱛᱮ ᱚᱸᱰᱮᱢ ᱛᱟᱲᱟᱢᱟᱢ ᱥᱮ ᱚᱠᱟᱞᱮᱠᱟᱛᱮᱢ ᱪᱟᱞᱟᱜᱼᱟ ᱟᱨ ᱥᱮᱭᱟᱞᱚᱢ ᱥᱮ ᱞᱮᱸᱡᱮᱫ ᱫᱷᱤᱨᱤ ᱡᱟᱦᱟᱸ ᱛᱟᱦᱮᱱᱟ ᱚᱱᱟ ᱨᱮ ᱪᱮᱫᱞᱮᱠᱟᱛᱮᱢ ᱛᱟᱲᱟᱢᱟ ᱢᱮᱱᱠᱷᱟᱱ ᱨᱟᱵᱩᱲ ᱠᱟᱛᱮᱫ ᱠᱟᱹᱴᱩᱵ ᱠᱚ ᱚᱨ ᱥᱟᱢᱴᱟᱣ ᱠᱟᱛᱮᱫ ᱟᱢ ᱠᱚᱢ ᱥᱮ ᱠᱚᱢ ᱛᱟᱲᱟᱢ ᱦᱩᱭᱩᱜ ᱛᱟᱢᱟ ᱟᱨ ᱚᱱᱟ ᱥᱮᱭᱟᱞᱚᱢ ᱡᱟᱦᱟᱸ ᱛᱟᱦᱮᱱᱟ ᱚᱱᱟ ᱫᱚ ᱧᱞ ᱦᱩᱭᱩᱜᱼᱟ ᱢᱮᱱᱠᱷᱟᱱ ᱚᱸᱰᱮ ᱢᱚᱡᱽ ᱛᱮ ᱠᱟᱴᱟ ᱠᱚ ᱫᱚᱦᱚᱭ ᱦᱩᱭᱩᱜᱼᱟ ᱟᱨ ᱚᱱᱟ ᱠᱟᱱ ᱜᱮᱭᱟ ᱫᱟᱜ ᱥᱮ ᱢᱟᱨᱟᱝ ᱫᱟᱜ ᱥᱮᱡ ᱡᱷᱚᱞᱟ ᱨᱮ ᱡᱟᱸᱜᱮ ᱨᱮᱱᱟᱜ ᱡᱟᱦᱟᱸ ᱫᱚ ᱤᱭᱟᱹ ᱠᱨᱟᱭᱴᱮᱨᱤᱭᱟ ᱡᱟᱦᱟᱸ ᱫᱚ ᱩᱯᱟᱹᱭ ᱱᱤᱭᱟᱹ ᱩᱯᱟᱹᱭ ᱫᱚ ᱱᱚᱝᱠᱟ ᱛᱮᱜᱮ ᱞᱟᱦᱟᱜᱼᱟ ᱡᱟᱦᱟᱸ ᱫᱚ ᱮᱢ ᱡᱚᱠᱷᱚᱱ ᱜᱮ ᱚᱱᱟ ᱫᱚᱨᱭᱟ ᱥᱮ ᱯᱩᱠᱩᱨ ᱨᱮᱢ ᱯᱷᱮᱰᱚᱜᱼᱟ ᱯᱷᱮᱰ ᱠᱟᱛᱮᱫ ᱟᱢ ᱧᱮᱞ ᱦᱩᱭᱩᱜ ᱛᱟᱢᱟ ᱪᱤᱠᱟᱹᱛᱮ ᱤᱧ ᱠᱚᱱᱴᱨᱳᱞᱤᱧ ᱛᱟᱦᱮᱱᱟ ᱪᱤᱠᱟᱹᱛᱤᱧ ᱛᱟᱲᱟᱢ ᱤᱫᱤᱭᱟ ᱥᱮ ᱪᱤᱠᱟᱹᱛᱮ ᱵᱟᱹᱧ ᱞᱮᱸᱡᱮᱫᱚᱜᱼᱟ ᱥᱮ ᱥᱮᱭᱟᱞᱚᱢ ᱨᱤᱧ ᱞᱮᱵᱮᱫ ᱞᱮᱱᱠᱷᱟᱱ ᱵᱟᱹᱧ ᱞᱮᱸᱡᱮᱫᱚᱜᱼᱟ ᱱᱚᱝᱠᱟ ᱢᱤᱫᱴᱟᱱ ᱜᱩᱱᱟᱹᱱ ᱪᱤᱱᱛᱟᱹ ᱫᱚᱦᱚᱭ ᱦᱩᱭᱩᱜᱼᱟ ᱡᱟᱦᱟᱸ ᱫᱚ ᱞᱟᱛᱟᱨ ᱠᱟᱴᱟ ᱛᱮ ᱨᱟᱵᱚᱲ ᱨᱮᱱᱟᱜ ᱪᱤᱱᱛᱟᱹ ᱵᱷᱟᱵᱱᱟᱭ ᱦᱩᱭᱩᱜᱼᱟ ᱱᱚᱝᱠᱟ ᱢᱤᱫᱴᱮᱱ ᱤᱠᱥᱯᱨᱤᱭᱮᱱᱥ ᱢᱚᱱᱮ ᱨᱮ ᱫᱚᱦᱚᱭ ᱦᱩᱭᱩᱜᱼᱟ ᱛᱟᱦᱚᱞᱮ ᱜᱮ ᱟᱢ ᱚᱸᱰᱮ ᱢᱟᱱᱮ ᱫᱟᱲᱮ ᱥᱮ ᱡᱟᱦᱟᱸ ᱫᱚ ᱡᱟᱸᱜᱮ ᱫᱟᱨᱟᱢ ᱨᱮᱱᱟᱜ ᱡᱟᱦᱟᱸ ᱯᱚᱱᱛᱷᱟ ᱠᱟᱱᱟ ᱡᱟᱸᱜᱮ ᱫᱟᱨᱟᱢ ᱨᱮᱱᱟᱜ ᱡᱟᱦᱟᱸ ᱫᱚ ᱟᱢᱟᱜ ᱜᱩᱱᱟᱹᱱ ᱪᱤᱱᱛᱟᱹ ᱠᱟᱱᱟ ᱚᱱᱟᱢ ᱡᱟᱸᱜᱮᱸ ᱫᱟᱨᱟᱢ ᱫᱟᱲᱮᱭᱟᱜᱼᱟ ᱥᱚᱵ ᱥᱚᱢᱚᱭ ᱟᱢᱟᱜ ᱱᱚᱞᱮᱡ ᱥᱮ ᱫᱤᱢᱟᱜᱽ ᱨᱮ ᱫᱚᱦᱚᱭ ᱦᱩᱭᱩᱜ ᱛᱟᱢᱟ ᱱᱤᱭᱟᱹ ᱵᱩᱫᱽᱫᱷᱤ ᱨᱮ ᱫᱚᱦᱚᱭ ᱦᱩᱭᱩᱜ ᱛᱟᱢᱟ ᱪᱤᱠᱟᱹᱞᱮᱠᱟᱛᱮ ᱤᱧ ᱵᱟᱹᱧ ᱞᱮᱸᱡᱮᱫᱚᱜ ᱥᱮ ᱚᱸᱰᱮ ᱤᱧ ᱢᱚᱡᱽ ᱛᱤᱧ ᱯᱟᱨᱚᱢ ᱫᱟᱲᱮᱭᱟᱜᱼᱟ ᱱᱤᱭᱟᱹ ᱠᱚ ᱠᱟᱱ ᱜᱮᱭᱟ ᱟᱥᱚᱞ ᱵᱤᱥᱚᱭ ᱫᱚ